ᱡᱟᱦᱟᱸ ᱤᱧᱤᱧ ᱚᱞᱟᱠᱟᱫᱟ ᱚᱱᱟ ᱯᱩᱛᱷᱤ ᱫᱚ ᱢᱟᱥᱴᱟᱨ ᱜᱤᱫᱽᱨᱟᱹ ᱩᱱᱠᱩ ᱠᱚ ᱡᱚᱛᱚ ᱠᱚᱠᱚ ᱤᱧ ᱥᱟᱶ ᱛᱮᱠᱚ ᱛᱟᱦᱮᱸᱠᱟᱱᱟ ᱟᱨ ᱤᱧᱟᱹᱝ ᱡᱟᱦᱟᱸ ᱚᱞ ᱚᱞᱫᱟᱹᱧ ᱚᱱᱟ ᱫᱚ ᱟᱹᱰᱤ ᱠᱚ ᱠᱩᱥᱤᱭᱟᱜ ᱠᱟᱱ ᱛᱟᱦᱮᱱ ᱤᱧ ᱫᱚ ᱟᱹᱰᱤ ᱠᱟᱹᱴᱤᱡ ᱠᱷᱚᱱ ᱜᱤᱧ ᱚᱞ ᱵᱟᱲᱟᱭᱮᱫ ᱛᱟᱦᱮᱱ ᱟᱨ ᱤᱧᱟᱹᱝ ᱫᱚ ᱟᱹᱰᱤ ᱠᱚ ᱠᱩᱥᱤᱭᱟᱜ ᱠᱟᱱ ᱛᱟᱦᱮᱱ ᱚᱱᱟ ᱠᱷᱟᱹᱛᱤᱨᱛᱮ ᱟᱨ ᱤᱧ ᱫᱚ ᱩᱱᱠᱩ ᱠᱚ ᱢᱤᱛᱟᱹᱧ ᱠᱟᱱ ᱛᱟᱦᱮᱱ ᱟᱢ ᱫᱚ ᱚᱞᱢᱮ ᱚᱞ ᱢᱮᱜᱮ ᱚᱱᱟ ᱡᱟᱞᱟ ᱤᱧ ᱫᱚ ᱟᱨᱚ ᱵᱤᱥᱤ ᱠᱟᱱᱛᱮᱧ ᱚᱞᱮᱫ ᱛᱟᱦᱮᱸᱫ ᱚᱞ ᱠᱟᱛᱮᱫ ᱡᱚᱛᱚ ᱢᱟᱥᱴᱟᱨ ᱜᱮ ᱜᱤᱫᱽᱨᱟᱹ ᱠᱚ ᱠᱩᱥᱤᱭᱟᱛᱤᱧ ᱠᱟᱱ ᱛᱟᱦᱮᱱᱟ